ᱦᱮᱸ ᱤᱧᱫᱚ ᱯᱷᱮᱥᱵᱩᱠ ᱨᱮ ᱯᱷᱳᱴᱳᱧ ᱟᱯᱞᱳᱰ ᱜᱮᱭᱟ ᱪᱮᱫᱟᱜ ᱥᱮ ᱯᱷᱮᱥᱵᱩᱠ ᱨᱮ ᱯᱷᱳᱴᱳ ᱟᱯᱞᱳᱰ ᱛᱟᱦᱮᱸ ᱞᱮᱱᱠᱷᱟᱱ ᱜᱮᱞᱟᱨᱤ ᱠᱷᱚᱱ ᱵᱟᱭ ᱪᱟᱱᱥ ᱰᱤᱞᱮᱴ ᱜᱚᱫᱚᱜ ᱛᱤᱧ ᱨᱮᱦᱚᱸ ᱤᱧᱟᱹᱜ ᱡᱩᱫᱤ ᱯᱷᱮᱥᱵᱩᱠ ᱯᱟᱥᱳᱟᱨᱰ ᱠᱚ ᱛᱟᱦᱮᱱᱟ ᱵᱟᱰᱟᱭ ᱛᱟᱦᱞᱮ ᱯᱚᱨᱚᱵᱚᱨᱛᱤ ᱛᱮ ᱚᱱᱟ ᱪᱷᱚᱵᱤ ᱳᱵᱤᱭᱮᱥᱞᱤᱧ ᱧᱟᱢᱟ ᱟᱨ ᱮᱠᱟᱩᱱᱴ ᱨᱮ ᱯᱷᱳᱴᱳ ᱟᱯᱞᱳᱰ ᱫᱚ ᱮᱠᱟᱱᱛᱚ ᱡᱩᱨᱩᱨᱤ ᱠᱟᱱ ᱜᱮᱭᱟ ᱪᱮᱫᱟᱜ ᱥᱮ ᱯᱷᱮᱨᱮᱱᱥ ᱠᱚᱠᱚ ᱛᱟᱦᱮᱱᱟ ᱯᱷᱮᱨᱮᱱᱰᱥ ᱠᱚᱦᱚᱠᱚ ᱧᱮᱞ ᱢᱮᱭᱟ ᱟᱨᱪᱮᱫ ᱛᱟᱨᱯᱚᱨᱮ ᱦᱩᱭᱩᱜ ᱠᱟᱱᱟ ᱦᱳᱴᱟᱥᱥᱮᱯ ᱡᱮᱢᱚᱱ ᱟᱵᱚᱣᱟᱜ ᱰᱤᱯᱤ ᱚᱯᱷᱥᱮᱱ ᱢᱮᱱᱟᱜᱼᱟ ᱰᱤᱯᱤ ᱨᱮᱦᱚᱸᱧ ᱟᱯᱞᱳᱰ ᱜᱮᱭᱟ